ᱦᱮᱞᱳ ᱡᱚᱸᱦᱟᱨ ᱜᱮ ᱟᱢ ᱫᱚ ᱚᱠᱚᱭ ᱦᱩᱸ ᱤᱧ ᱫᱚ ᱟᱲᱚᱛ ᱵᱟᱞᱟ ᱠᱟᱹᱱᱟᱹᱧ ᱦᱩᱲᱩ ᱨᱮᱟᱜ ᱨᱮᱹᱴ ᱫᱚ ᱦᱩᱲᱩ ᱧᱮᱞ ᱠᱟᱛᱮᱫ ᱜᱮ ᱪᱮᱫᱥᱮᱠᱟᱱ ᱦᱩᱲᱩ ᱠᱟᱱᱟ ᱢᱚᱡᱟ ᱥᱮ ᱵᱟᱝ ᱢᱚᱡᱟ ᱚᱱᱟ ᱧᱮᱞ ᱠᱟᱛᱮᱫ ᱜᱮ ᱵᱚᱞᱮ ᱡᱚᱭᱥᱮ ᱢᱚᱡᱟᱜ ᱫᱚ ᱩᱱᱤᱥ ᱥᱚ ᱠᱚᱢ ᱛᱮᱦᱚᱧ ᱤᱭᱟᱹ ᱪᱟ ᱫᱚ ᱵᱚᱞᱮ ᱤᱭᱟᱹ ᱜᱮ ᱤᱱᱠᱟᱹ ᱜᱮ ᱟᱴᱷᱨᱚ ᱥᱚ ᱚ ᱟᱫᱚ ᱚᱱᱠᱟ ᱞᱮᱠᱟ ᱠᱷᱟᱱ ᱢᱚᱡᱽ ᱜᱮ ᱠᱷᱟᱱ ᱫᱚ ᱩᱱᱤᱥᱥᱚ ᱠᱷᱚᱱ ᱵᱚᱞᱮ ᱩᱱᱤᱥᱥᱚ ᱠᱷᱚᱱ ᱚᱱᱟ ᱠᱩᱲᱤ ᱠᱩᱲᱤ ᱦᱚᱸ ᱦᱩᱭ ᱫᱟᱲᱮᱭᱟᱜᱼᱟ ᱟᱫᱚ ᱦᱩᱲᱩ ᱧᱮᱞ ᱠᱟᱛᱮᱫ ᱜᱮ ᱵᱚᱞᱮ ᱚᱱᱟ ᱨᱮᱹᱴ ᱫᱩᱧ ᱞᱟᱹᱭᱟ ᱚᱱᱟ ᱛᱤᱱ ᱜᱷᱟᱹᱲᱤᱡᱽ ᱦᱮᱸ ᱚ ᱟᱪᱪᱷᱟ ᱚᱱᱟ ᱫᱚ ᱵᱮᱵᱚᱥᱛᱷᱟᱭᱟᱵᱚᱱ ᱵᱚᱞᱮ ᱦᱩᱲᱩ ᱦᱟᱸᱜ ᱤᱧ ᱧᱮᱞᱟ ᱛᱷᱚᱝ ᱯᱮᱴᱮᱡ ᱜᱮ ᱠᱷᱟᱱ ᱫᱚ ᱠᱚᱢ ᱜᱮ ᱨᱮᱹᱴᱤᱧ ᱮᱢᱟᱢᱟ ᱟᱨ ᱵᱚᱞᱮ ᱢᱚᱡᱽ ᱜᱮ ᱠᱷᱟᱱ ᱫᱚ ᱰᱷᱮᱨᱜᱤᱧ ᱮᱢᱟᱢᱟ ᱚᱱᱟ ᱠᱩᱲᱤ ᱦᱟᱡᱟᱨ ᱫᱚ ᱵᱚᱞᱮᱧ ᱮᱢᱟᱢᱟ ᱦᱮᱸ ᱦᱮᱸ ᱦᱩᱸ ᱦᱩᱸ ᱦᱮᱸ ᱴᱷᱤᱠᱜᱮᱭᱟ ᱱᱚᱰᱮ ᱫᱚ ᱦᱟᱸᱜ ᱚᱲᱟᱜ ᱨᱮᱜᱤᱧ ᱛᱟᱦᱮᱱᱟ ᱦᱮᱸ